ᱦᱩᱸ ᱦᱮᱞᱳ ᱚᱸ ᱤᱧᱫᱚ ᱯᱩᱨᱵᱚ ᱵᱚᱨᱫᱚᱢᱟᱱ ᱦᱚᱱᱚᱛ ᱠᱷᱚᱱᱤᱧ ᱞᱟ ᱭᱮᱫᱟ ᱤᱭᱟ ᱤᱧᱜᱮ ᱢᱮᱨᱤ ᱠᱤᱥᱠᱩ ᱟᱛᱳ ᱫᱚ ᱢᱟᱱᱜᱚᱨ ᱦᱮᱸ ᱞᱟ ᱭᱵᱤᱱ

ᱟᱞᱮ ᱱᱚᱣᱟ ᱦᱚᱱᱚᱛ ᱨᱮᱫᱚ ᱢᱟᱛᱟᱞ ᱫᱤᱥᱚᱢ ᱠᱟᱱᱟ ᱛᱚ ᱛᱚ ᱱᱚᱛᱮᱫᱚ ᱢᱟᱱᱮ ᱟᱲᱟᱜ ᱥᱚᱵᱽᱡᱤ ᱠᱚ ᱡᱚᱛᱚ ᱜᱮᱞᱮ ᱡᱚᱢᱟ ᱟᱫᱚ ᱡᱮᱢᱚᱱ ᱜᱚᱨᱚᱢ ᱜᱤᱥᱥᱚᱠᱟᱞ ᱫᱚ ᱜᱚᱨᱚᱢ ᱜᱚᱨᱚᱢ ᱥᱚᱢᱚᱭ ᱫᱚ ᱟ ᱞᱩ ᱥᱤᱯᱤ ᱟᱲᱟᱜ ᱨᱟᱥᱮ ᱢᱩᱱᱜᱟ ᱟᱲᱟᱜ ᱛᱤᱠᱤ ᱞᱮ ᱡᱚᱢᱟ ᱟᱨ ᱯᱚᱨᱚᱵᱽ ᱟᱨ ᱯᱟᱹᱞ ᱯᱚᱨᱚᱵ ᱠᱚᱨᱮᱫᱚ ᱯᱤᱴᱷᱟ ᱞᱟᱴᱷᱟᱭᱟᱞᱮ ᱡᱤᱞ ᱯᱤᱴᱷᱟᱹ ᱠᱚ ᱥᱟᱠᱟᱢ ᱯᱤᱴᱷᱟᱹ ᱠᱚ ᱰᱳᱢᱵᱳᱜᱟᱞᱮ ᱥᱟᱠᱟᱢ ᱯᱤᱴᱷᱟ ᱫᱚ ᱥᱟᱠᱟᱢ ᱯᱤᱴᱷᱟ ᱜᱮ ᱡᱤᱞ ᱯᱤᱴᱷᱟᱹ ᱦᱚᱠᱚ ᱢᱮᱛᱟᱜ ᱡᱤᱞ ᱯᱤᱴᱷᱟᱹ ᱱᱚᱛᱮᱫᱚ ᱩᱸᱩᱸ ᱢᱮᱱ ᱜᱟᱱᱚᱜᱼᱟ ᱛᱚ ᱚᱱᱟᱫᱚ ᱯᱚᱛᱷᱚᱢ ᱫᱚ ᱡᱤᱞ ᱞᱮ ᱩᱛᱩ ᱞᱟᱦᱟᱭᱟ ᱤᱱᱟ ᱠᱟᱛᱮᱫ ᱦᱚᱞᱚᱝ ᱨᱮᱞᱮ ᱞᱮᱴᱚ ᱠᱮᱫᱜᱤ ᱤᱱᱟ ᱠᱟᱛᱮ ᱥᱟᱠᱟᱢ ᱨᱮᱞᱮ ᱥᱟᱠᱟᱢ ᱛᱮᱞᱮ ᱯᱚᱴᱚᱢ ᱠᱮᱫᱜᱮ ᱟᱨ ᱤᱱᱟ ᱠᱟᱛᱮ ᱚᱱᱟᱫᱚᱞᱮ ᱛᱟᱣᱟ ᱨᱮᱞᱮ ᱥᱮᱸᱜᱮᱞ ᱨᱮᱞᱮ ᱞᱟᱫᱮ ᱠᱟᱛᱮᱫ ᱟᱫᱚ ᱯᱤᱴᱷᱟᱹ ᱯᱤᱴᱷᱟ ᱠᱚ ᱟᱨ ᱟᱨ ᱩᱛᱩ ᱨᱮᱭᱟᱜ ᱫᱚ ᱪᱮᱜ ᱱᱚᱛᱮᱫᱚ ᱟᱞᱮ ᱱᱚᱸᱰᱮ ᱫᱚ ᱠᱮᱱᱮᱞ ᱢᱮᱱᱟᱜᱼᱟ ᱥᱩᱨ ᱨᱮ ᱛᱚ ᱨᱚᱠᱚᱡ ᱠᱚ ᱜᱚᱝᱜᱷᱟ ᱠᱚ ᱚᱱᱟ ᱠᱚᱜᱮᱞᱮ ᱞᱮᱴᱚ ᱠᱟᱛᱮᱫ ᱞᱮ ᱡᱚᱢ ᱠᱚᱣᱟ ᱩᱛᱩ ᱠᱚᱣᱟᱞᱮ ᱨᱚᱠᱚᱡ ᱫᱚ ᱦᱚᱞᱚᱝ ᱥᱟᱣᱛᱮᱦᱚᱸ ᱞᱮᱴᱚ ᱠᱟᱛᱮᱫ ᱩᱛᱩ ᱡᱚᱢ ᱡᱩᱛᱩᱜᱼᱟ ᱟᱵᱟᱨ ᱟᱹᱞᱩ ᱫᱤᱭᱮ ᱟ ᱞᱩᱛᱮ ᱩᱛᱩ ᱦᱚᱸ ᱟ ᱞᱩ ᱫᱤᱭᱮ ᱩᱛᱩ ᱠᱟᱛᱮᱫ ᱦᱚᱞᱮ ᱡᱚᱢ ᱠᱚᱣᱟ ᱦᱚᱞᱚᱝ ᱫᱤᱭᱮ ᱫᱚ ᱩᱱᱠᱩ ᱨᱚᱠᱚᱡ ᱞᱮ ᱵᱷᱟᱡᱟ ᱞᱟᱦᱟ ᱠᱚᱣᱟ ᱵᱩᱞᱩᱝ ᱥᱟᱥᱟᱝ ᱢᱮᱥᱟᱞ ᱠᱟᱛᱮᱫ ᱵᱷᱟᱡᱟ ᱠᱟᱛᱮᱫ ᱛᱟᱯᱚᱨᱮ ᱦᱚᱞᱚᱝ ᱨᱮᱞᱮ ᱩᱛᱩ ᱪᱮᱫ ᱞᱮᱠᱚ ᱤᱭᱟ ᱭᱟ ᱚᱸᱠᱟ ᱦᱚᱞᱚᱝ ᱨᱮᱞᱮ ᱞᱮᱴᱚ ᱠᱮᱫ ᱠᱚᱜᱮ ᱟᱫᱚ ᱱᱮᱛᱟᱨ ᱫᱚ ᱞᱟᱦᱟᱛᱮ ᱚᱱᱠᱟ ᱞᱮᱴᱚ ᱠᱟᱛᱮᱫ ᱠᱚ ᱡᱚᱢᱮᱫ ᱠᱚ ᱛᱟᱦᱮᱱ ᱱᱮᱛᱟᱨ ᱫᱚ ᱦᱚᱞᱚᱝ ᱛᱮᱫᱚ ᱩᱱᱟ ᱜ ᱫᱚ ᱵᱟᱠᱚ ᱞᱮᱴᱚᱭᱮᱫ ᱠᱚᱣᱟ ᱟ ᱞᱩ ᱫᱤᱭᱮ ᱟ ᱞᱩ ᱴᱚᱢᱮᱴᱳ ᱥᱚᱵᱽᱡᱤ ᱢᱮᱥᱟᱞ ᱛᱮᱦᱚᱸᱠᱚ ᱩᱛᱩ ᱠᱚᱜᱮᱭᱟ ᱚᱱᱠᱟ ᱠᱟᱛᱮᱫ ᱞᱮ ᱡᱚᱢ ᱵᱟᱲᱟ ᱠᱚᱣᱟ ᱦᱩᱸ ᱟᱨ ᱞᱟ ᱭᱢᱮ ᱳᱻ ᱦᱮᱸ ᱱᱚᱛᱮᱫᱚ ᱢᱟᱱᱮ ᱵᱟᱨᱚᱢᱟᱥ ᱜᱮ ᱱᱚᱛᱮᱫᱚ ᱪᱟᱥ ᱦᱮᱱᱟᱜᱼᱟ ᱟᱨ ᱟᱲᱟᱜ ᱥᱟᱠᱟᱢ ᱦᱚᱸ ᱚᱥᱩᱵᱤᱫᱟ ᱵᱟᱝ ᱦᱩᱭᱩᱜ ᱜᱮᱭᱟ ᱟᱫᱚ ᱟᱹᱞᱩᱦᱚᱸ ᱟ ᱰᱤ ᱡᱟ ᱥᱛᱤ ᱜᱮ ᱱᱚᱛᱮ ᱪᱟᱥ ᱦᱩᱭᱩᱜ ᱜᱮᱭᱟ ᱟᱫᱚ ᱟᱹᱞᱩ ᱫᱤᱭᱮ ᱫᱚ ᱪᱮᱫ ᱟᱹᱞᱩ ᱟᱹᱞᱩ ᱥᱤᱯᱤ ᱠᱚ ᱦᱩᱭᱩᱜᱼᱟ ᱟᱹᱞᱩ ᱟᱹᱞᱩ ᱪᱚᱯ ᱦᱮᱱᱟᱜᱼᱟ ᱛᱟᱯᱚᱨᱮ ᱟᱭᱢᱟ ᱨᱚᱠᱚᱢ ᱟᱹᱞᱩ ᱵᱷᱟᱡᱟ ᱟᱭᱢᱟ ᱨᱚᱠᱚᱢ ᱵᱷᱟᱵᱽᱛᱮ ᱟᱹᱞᱩ ᱫᱚ ᱡᱚᱢ ᱡᱩᱛᱩᱜᱼᱟ ᱟᱸᱻᱨ ᱟᱞᱮ ᱱᱚᱛᱮ ᱫᱚ ᱵᱤᱨ ᱦᱚᱸ ᱥᱩᱨ ᱜᱮᱭᱟ ᱛᱚ ᱚᱱᱟ ᱠᱚᱨᱮ ᱦᱩᱸ ᱚᱸ ᱥᱟᱝ ᱠᱚ ᱧᱟᱢᱚᱜᱼᱟ ᱚᱱᱟ ᱠᱚᱦᱚᱸ ᱟᱛᱟ ᱠᱟᱛᱮᱫ ᱥᱮ ᱛᱤᱠᱤ ᱠᱟᱛᱮᱫ ᱡᱚᱢ ᱵᱟᱲᱟᱭ ᱜᱮᱭᱟᱞᱮ ᱟᱭᱢᱟ ᱥᱟᱨᱦᱟᱣ ᱟᱢᱦᱚᱸ ᱴᱷᱤᱠᱜᱮᱭᱟ ᱛᱟᱦᱚᱞᱮ